ᱡᱩᱣᱟᱹᱱ ᱠᱚ ᱥᱚᱝᱵᱟᱫ ᱥᱮ ᱠᱷᱚᱵᱚᱨ ᱯᱟᱸᱡᱟ ᱠᱟᱛᱮᱫ ᱩᱫᱽᱜᱟᱹᱣ ᱞᱟᱹᱠᱛᱤ ᱢᱮᱱᱟᱜ ᱟᱠᱟᱫᱟ ᱠᱷᱚᱵᱚᱨ ᱯᱟᱸᱡᱟ ᱞᱮᱠᱷᱟᱱ ᱱᱟᱱᱟ ᱦᱩᱱᱟᱹᱨ ᱠᱟᱛᱷᱟ ᱠᱚ ᱵᱟᱲᱟᱭ ᱧᱟᱢᱚᱜᱼᱟ ᱱᱟᱯᱟᱭ ᱜᱷᱚᱴᱚᱱ ᱵᱮᱼᱜᱷᱚᱴᱚᱱ ᱵᱟᱹᱲᱤᱡ ᱥᱮ ᱵᱳᱜᱮᱭᱟᱜ ᱠᱚ ᱥᱟᱱᱟᱢᱟᱜ ᱜᱮ ᱥᱟᱶᱛᱟ ᱨᱮᱱᱟᱜ ᱟᱱᱟᱴ ᱠᱚ ᱥᱟᱶᱛᱟ ᱨᱮᱱᱟᱜ ᱡᱟᱦᱟᱸ ᱞᱟᱦᱟᱱᱛᱤ ᱚᱠᱟ ᱞᱮᱠᱟ ᱛᱮᱠᱚ ᱞᱟᱦᱟᱱᱛᱤᱜ ᱠᱟᱱᱟ ᱚᱠᱚᱭ ᱚᱠᱟ ᱞᱮᱠᱟ ᱛᱮᱠᱚ ᱚᱞᱚᱜ ᱯᱟᱲᱦᱟᱜ ᱠᱟᱱᱟ ᱚᱠᱟ ᱞᱮᱠᱟ ᱛᱮᱠᱚ ᱡᱤᱵᱚᱱ ᱡᱤᱵᱤᱠᱟ ᱠᱚ ᱠᱟᱴᱟᱣ ᱮᱫᱟ ᱫᱤᱱᱟᱹᱢ ᱫᱤᱱ ᱡᱤᱭᱚᱱ ᱦᱚᱨᱟ ᱠᱚ ᱠᱟᱴᱟᱣ ᱮᱫᱟ ᱥᱟᱱᱟᱢ ᱞᱮᱠᱟᱱᱟᱜ ᱜᱮᱭᱟᱱ ᱵᱚᱱ ᱧᱟᱢ ᱫᱟᱲᱮᱭᱟᱜᱼᱟ ᱱᱚᱣᱟ ᱠᱷᱚᱵᱚᱨ ᱯᱟᱸᱡᱟ ᱠᱟᱛᱮᱫ ᱚᱠᱚᱭ ᱚᱠᱟ ᱞᱮᱠᱟ ᱠᱚ ᱛᱟᱦᱮᱱ ᱠᱟᱱᱟ ᱵᱟᱝᱠᱚ ᱛᱟᱦᱮᱱ ᱠᱟᱱᱟ ᱥᱟᱱᱟᱢ ᱞᱮᱠᱟᱱᱟᱜ ᱠᱷᱚᱵᱚᱨ ᱫᱚᱦᱚ ᱞᱮᱠᱟᱱ ᱡᱤᱱᱤᱥ ᱫᱚ ᱵᱟᱝ ᱠᱟᱱᱟ ᱮᱱᱮᱡ ᱥᱮᱨᱮᱧ ᱠᱷᱚᱱ ᱮᱦᱚᱵ ᱠᱟᱛᱮᱫ ᱚᱞᱚᱜ ᱯᱟᱲᱦᱟᱣ ᱠᱷᱚᱱ ᱮᱦᱚᱵ ᱠᱟᱛᱮᱜ ᱥᱟᱱᱟᱢ ᱡᱚᱢ ᱡᱚᱢ ᱧᱩ ᱦᱚᱨᱚᱜ ᱵᱟᱸᱫᱮ ᱥᱮ ᱚᱱᱟ ᱤᱧ ᱡᱟᱭᱜᱟ ᱨᱮᱱᱟᱜ ᱯᱚᱨᱚᱵᱽ ᱯᱩᱱᱟᱹᱭ ᱵᱚᱸᱜᱟᱼᱵᱩᱨᱩ ᱥᱟᱱᱟᱢ ᱞᱮᱠᱟᱱ ᱠᱷᱚᱵᱚᱨ ᱜᱷᱚᱴᱚᱱ ᱵᱮᱼᱜᱷᱚᱴᱚᱱ ᱢᱟ ᱢᱮᱱᱟᱜ ᱜᱮᱭᱟ ᱚᱱᱟ ᱥᱟᱶᱛᱮ ᱨᱟᱡᱽ ᱟᱹᱨᱤ ᱥᱟᱶᱛᱟ ᱟᱹᱨᱤ ᱫᱷᱚᱨᱚᱢ ᱟᱹᱨᱤ ᱠᱟᱹᱣᱰᱤ ᱟᱹᱨᱤ ᱥᱟᱱᱟᱢ ᱞᱮᱠᱟᱱ ᱥᱟᱹᱜᱟᱹᱭ ᱟᱵᱟᱨ ᱥᱟᱱᱟᱢ ᱞᱮᱠᱟᱱ ᱡᱤᱱᱤᱥ ᱵᱚᱱ ᱵᱟᱲᱟᱭ ᱫᱟᱲᱮᱭᱟᱜᱼᱟ ᱟᱨ ᱟᱵᱚ ᱵᱚᱱ ᱵᱩᱡᱽ ᱧᱟᱢ ᱫᱟᱲᱮᱭᱟᱜᱼᱟ ᱱᱚᱣᱟ ᱫᱚ ᱦᱟᱯᱮᱱ ᱫᱤᱱᱨᱮ ᱱᱟᱜᱟᱢ ᱞᱮᱠᱟᱛᱮ ᱢᱤᱫᱴᱟᱝ ᱚᱞ ᱛᱚᱞᱚᱜᱼᱟ ᱠᱷᱚᱵᱚᱨ ᱫᱚ ᱠᱷᱟᱹᱞᱤ ᱱᱤᱛᱳᱜᱟᱜ ᱦᱩᱭ ᱮᱱᱟ ᱜᱷᱚᱴᱟᱣ ᱮᱱᱟ ᱪᱟᱞᱟᱣ ᱮᱱᱟ ᱚᱱᱠᱟᱱ ᱡᱤᱱᱤᱥ ᱫᱚ ᱵᱟᱝ ᱠᱟᱱᱟ ᱥᱮ ᱱᱤᱛᱚᱜ ᱪᱮᱫ ᱪᱤᱠᱟᱹᱜ ᱠᱟᱱᱟ ᱵᱟᱝ ᱪᱤᱠᱟᱹᱜ ᱠᱟᱱᱟ ᱚᱱᱟ ᱫᱚ ᱵᱟᱝ ᱠᱟᱱᱟ ᱚᱱᱟ ᱫᱚ ᱚᱞ ᱛᱚᱞ ᱢᱤᱫᱴᱟᱱ ᱛᱟᱦᱮᱸ ᱞᱮᱱᱠᱷᱟᱱ ᱦᱟᱯᱮᱱ ᱫᱤᱱᱨᱮ ᱪᱮᱫ ᱛᱟᱦᱮᱸ ᱠᱟᱱᱟ ᱚᱠᱟ ᱞᱮᱠᱟᱱ ᱫᱤᱱ ᱛᱟᱦᱮᱸ ᱠᱟᱱᱟ ᱚᱠᱟ ᱞᱮᱠᱟᱱ ᱚᱵᱚᱥᱛᱷᱟ ᱨᱮ ᱥᱮ ᱦᱟᱞᱚᱛ ᱨᱮ ᱢᱟᱹᱱᱢᱤ ᱠᱚ ᱛᱟᱦᱮᱸ ᱠᱟᱱᱟ ᱢᱤᱫᱴᱟᱱ ᱡᱟᱹᱛᱤ ᱠᱚ ᱛᱟᱦᱮᱸ ᱠᱟᱱᱟ ᱥᱮ ᱚᱠᱟ ᱞᱮᱠᱟ ᱠᱚ ᱛᱟᱦᱮᱸ ᱠᱟᱱᱟ ᱥᱮ ᱪᱮᱫ ᱠᱚᱠᱚ ᱪᱤᱠᱟᱹᱭᱮᱫ ᱛᱟᱦᱮᱸᱫ ᱪᱮᱫ ᱞᱮᱠᱟ ᱠᱚ ᱩᱭᱦᱟᱹᱨ ᱵᱷᱟᱵᱽᱱᱟᱭᱮᱫ ᱛᱟᱦᱮᱸᱫ ᱪᱮᱫ ᱠᱚ ᱠᱟᱹᱢᱤ ᱠᱟᱱᱟ ᱚᱱᱟ ᱥᱟᱱᱟᱢ ᱠᱚᱣᱟᱜ ᱜᱮ ᱚᱱᱟ ᱠᱷᱚᱵᱚᱨ ᱛᱩᱢᱟᱹᱞ ᱛᱟᱞᱟᱛᱮ ᱵᱟᱲᱟᱭ ᱧᱟᱢ ᱫᱟᱲᱮᱭᱟᱜ ᱵᱚᱱ ᱦᱟᱯᱮᱱ ᱫᱤᱱ ᱟᱵᱚᱣᱟᱜ ᱱᱟᱜᱟᱢ ᱥᱩᱨᱚᱠᱠᱷᱤᱛᱚ ᱥᱚᱝᱨᱚᱠᱠᱷᱤᱛᱚ ᱛᱟᱦᱮᱸ ᱫᱟᱲᱮᱭᱟᱜᱼᱢᱟ ᱛᱩᱢᱟᱹᱞ ᱠᱟᱛᱮᱫ ᱚᱱᱟᱜᱮ ᱢᱤᱫᱴᱟᱱ ᱱᱟᱜᱟᱢᱤᱭᱟᱹ ᱠᱚ ᱚᱞ ᱨᱮ ᱨᱮᱱᱟᱜ ᱢᱤᱫᱴᱟᱱ ᱩᱯᱟᱫᱟᱱ ᱠᱚ ᱧᱟᱢᱟ ᱚᱱᱟᱜᱮ ᱱᱚᱣᱟ ᱠᱚ ᱥᱟᱱᱟᱢ ᱡᱩᱣᱟᱹᱱ ᱠᱚ ᱞᱟᱦᱟ ᱦᱤᱡᱩᱜ ᱞᱟᱹᱠᱛᱤ ᱢᱮᱱᱟᱜᱼᱟ ᱟᱵᱚᱣᱟᱜ ᱥᱟᱱᱛᱟᱲ ᱥᱟᱶᱛᱟ ᱨᱮᱱᱟᱜ ᱡᱩᱫᱟᱹ ᱡᱩᱫᱟᱹ ᱠᱷᱚᱵᱚᱨ ᱠᱚ ᱥᱮ ᱥᱚᱝᱵᱟᱫ ᱠᱚ ᱠᱷᱚᱵᱚᱨ ᱛᱩᱢᱟᱹᱞ ᱨᱮᱱᱟᱜ ᱞᱟᱹᱠᱛᱤ ᱢᱮᱟᱜ ᱟᱠᱟᱫᱟ